ᱨᱩᱣᱟᱹ ᱦᱟᱹᱥᱩ ᱠᱟᱛᱮ ᱰᱟᱠᱛᱚᱨ ᱚᱲᱟᱜ ᱮᱢ ᱪᱟᱞᱟᱜᱼᱟ ᱥᱚᱨᱠᱟᱨ ᱰᱟᱠᱛᱚᱨ ᱴᱷᱮᱱ ᱚᱸᱰᱮ ᱠᱷᱟᱹᱞᱤ ᱦᱚᱲ ᱠᱚ ᱯᱮᱨᱮᱡ ᱠᱚᱜᱼᱟ ᱟᱹᱰᱤ ᱥᱚᱠᱛᱚ ᱠᱚ ᱯᱮᱨᱮᱡ ᱠᱚᱜᱼᱟ ᱤᱱᱟᱹᱠᱷᱟᱱ ᱚᱸᱰᱮᱢ ᱧᱮᱞ ᱦᱚᱪᱚᱜᱼᱟ ᱧᱮᱞᱧᱚᱜ ᱢᱮᱭᱟᱭ ᱨᱟᱱᱮ ᱮᱢᱟᱢᱟ ᱨᱟᱱ ᱦᱚᱸ ᱵᱷᱟᱹᱜᱮ ᱴᱷᱤᱠ ᱦᱚᱸ ᱵᱟᱭ ᱮᱢᱟᱢᱟ ᱟᱨ ᱨᱩᱣᱟᱹᱲ ᱨᱩᱣᱟᱹᱲ ᱛᱮᱦᱚᱸᱢ ᱠᱚᱢᱜᱮ ᱨᱟᱱᱮ ᱮᱢᱟᱢᱟ ᱟᱨ ᱫᱤᱱ ᱢᱟ ᱵᱟᱢ ᱥᱮᱱ ᱫᱟᱲᱮᱭᱟᱜᱼᱟ ᱟᱨ ᱚᱸᱰᱮᱜᱮᱢ ᱛᱟᱦᱮᱱᱟ ᱦᱚᱥᱯᱤᱴᱟᱞ ᱨᱮᱢ ᱛᱟᱦᱮᱱᱟ ᱤᱱᱟᱹᱠᱷᱟᱱ ᱚᱸᱰᱮᱢ ᱛᱟᱦᱮᱸ ᱠᱚᱜᱼᱟ ᱟᱨ ᱚᱸᱰᱮ ᱛᱟᱦᱮᱸ ᱠᱟᱛᱮᱫ ᱦᱚᱸ ᱢᱤᱫ ᱫᱷᱟᱣ ᱜᱟᱱᱮ ᱦᱤᱡᱩᱜᱼᱟ ᱥᱮᱛᱟᱜ ᱡᱚᱠᱷᱮᱡ ᱱᱚᱴᱟ ᱞᱮᱠᱟ ᱢᱤᱫ ᱫᱚᱦᱚᱭ ᱦᱤᱡᱩᱜᱼᱟ ᱟᱨᱦᱚᱸ ᱟᱹᱭᱩᱵ ᱩᱛᱟᱹᱨᱤ ᱦᱤᱡᱩᱜᱼᱟ ᱤᱭᱟᱹ ᱞᱮᱠᱟ ᱥᱟᱛᱴᱟ ᱞᱮᱠᱟ ᱩᱱ ᱡᱚᱦᱢᱤᱭᱟ ᱟᱨ ᱧᱮᱞ ᱦᱚᱸ ᱵᱟᱭ ᱧᱮᱞ ᱢᱮᱭᱟ ᱫᱚᱲᱦᱟ ᱫᱚ ᱪᱮᱫᱦᱚᱸ ᱵᱟᱝᱼᱟ ᱵᱟᱨ ᱫᱷᱟᱣᱮ ᱪᱟᱞᱟᱜᱼᱟ ᱟᱨ ᱜᱮ ᱵᱟᱝᱟ ᱰᱮᱦᱮᱨᱮᱢ ᱨᱩᱣᱟᱹᱜᱼᱟ ᱦᱚᱦᱚᱭᱟᱢ ᱮᱱᱦᱚᱸᱜᱮ ᱵᱟᱭ ᱠᱷᱟᱹᱛᱤᱨᱟᱢᱟ ᱟᱨ ᱟᱱᱦᱚᱸ ᱵᱮᱥ ᱵᱟᱭ ᱮᱢᱟᱢᱟ ᱮᱸᱰᱮ ᱠᱷᱟᱱ ᱢᱟ ᱟᱹᱰᱤ ᱢᱩᱥᱠᱤᱞ ᱱᱚᱣᱟ ᱠᱚ ᱪᱮᱫ ᱞᱮᱠᱟᱨᱮ ᱦᱩᱱᱟᱹᱝ ᱟᱵᱚ ᱨᱩᱣᱟᱹ ᱥᱩᱨ ᱪᱮᱫ ᱞᱮᱠᱟᱨᱮ ᱵᱮᱵᱚᱥᱛᱷᱟ ᱦᱩᱭᱩᱜᱼᱢᱟ ᱦᱩᱱᱟᱹᱝ ᱚᱱᱟ ᱠᱚᱵᱚᱱ ᱢᱮᱱᱮᱜᱼᱟ ᱟᱨ ᱚᱸᱰᱮ ᱚᱱᱟ ᱮᱴᱟᱜ ᱰᱟᱠᱛᱟᱨ ᱚᱲᱟᱜ ᱮᱢ ᱪᱟᱞᱟᱜᱼᱟ ᱚᱸᱰᱮ ᱯᱩᱭᱥᱟᱹ ᱵᱟᱢ ᱠᱩᱲᱟᱹᱜᱼᱟ ᱨᱮᱸᱜᱮᱡ ᱦᱚᱲ ᱢᱟ ᱪᱮᱫ ᱛᱮ ᱚᱸᱰᱮᱦᱚᱸ ᱤᱱᱠᱟᱹᱛᱮ ᱮᱠᱷᱮᱱ ᱦᱚᱲᱮᱢ ᱪᱟᱞᱟᱣ ᱠᱚᱜᱼᱟ ᱚᱸᱰᱮᱢᱟ ᱯᱚᱭᱥᱟ ᱜᱮᱛᱟᱢ ᱵᱟᱭ ᱛᱟᱦᱮᱸᱞᱮᱱᱟ ᱚᱸᱰᱮᱢᱟ ᱵᱟᱭ ᱨᱟᱱ ᱢᱮᱭᱟ ᱟᱨ ᱥᱚᱨᱠᱟᱨ ᱰᱟᱠᱛᱚᱨ ᱚᱲᱟᱜ ᱮᱢ ᱪᱟᱞᱟᱣ ᱱᱚᱝᱠᱟ ᱚᱸᱰᱮ ᱵᱟᱭ ᱠᱷᱟᱹᱛᱤᱨᱟᱢᱟ ᱢᱤᱫ ᱫᱷᱟᱣ ᱜᱟᱱᱮ ᱩᱭᱩᱝ ᱢᱮᱭᱟ ᱟᱨ ᱨᱩᱣᱟᱹᱲ ᱟᱭ ᱢᱟ ᱚᱸᱰᱮᱜᱮ ᱜᱤᱛᱤᱡ ᱠᱚᱜᱼᱢᱮ ᱜᱚᱴᱟ ᱫᱤᱱ ᱜᱤᱛᱤᱡ ᱠᱚᱜᱼᱢᱮ ᱟᱨ ᱚᱱᱟ ᱠᱚᱜᱮ ᱪᱮᱫ ᱞᱮᱠᱟ ᱨᱮᱵᱚᱱ ᱵᱮᱵᱚᱥᱛᱟᱭᱟ ᱪᱮᱫ ᱞᱮᱠᱟᱨᱮ ᱵᱮᱥᱵᱚᱱ ᱛᱟᱦᱮᱱᱼᱢᱟ ᱱᱚᱣᱟ ᱨᱩᱣᱟᱹ ᱦᱟᱹᱥᱩ ᱦᱟᱹᱥᱩ ᱞᱟᱹᱜᱩᱤᱫ ᱦᱚᱸ ᱥᱩᱵᱤᱫᱷᱟᱜᱮ ᱵᱟᱵᱚᱱ ᱧᱟᱢᱮᱜᱼᱟ ᱪᱮᱫ ᱦᱚᱸ ᱵᱟᱵᱚᱱ ᱧᱟᱢᱮᱜᱼᱟ ᱚᱱᱟ ᱠᱚ ᱟᱹᱰᱤ ᱢᱩᱥᱠᱤᱞ ᱵᱩᱡᱷᱟᱹᱜ ᱠᱟᱱᱟ ᱟᱨ ᱚᱱᱟ ᱦᱚᱲ ᱠᱤᱥᱟᱹᱲ ᱦᱚᱲ ᱫᱚ ᱩᱱᱠᱩ ᱫᱚ ᱢᱮᱱᱟᱜ ᱦᱚᱲ ᱫᱚ ᱴᱟᱠᱟ ᱯᱚᱭᱥᱟᱹ ᱩᱱᱠᱩ ᱫᱚ ᱚᱱᱟ ᱡᱟᱦᱟᱸ ᱨᱮᱦᱚᱸ ᱠᱚ ᱪᱟᱞᱟᱜᱼᱟ ᱤᱭᱟᱹᱨᱮ ᱚᱱᱟ ᱵᱮᱥ ᱰᱟᱠᱛᱚᱨ ᱚᱲᱟᱜ ᱠᱚ ᱥᱮᱴᱮᱨᱚᱜᱼᱟ ᱨᱮᱸᱜᱮᱡ ᱦᱚᱲ ᱦᱤᱥᱟᱹᱢᱟ ᱵᱮᱥ ᱰᱟᱠᱛᱚᱨ ᱚᱲᱟᱜᱼᱢᱟ ᱢᱚᱱᱮ ᱜᱮᱭᱟ ᱤᱱᱟᱹᱠᱷᱟᱱ ᱪᱤᱠᱟᱹᱢ ᱥᱮᱴᱮᱨᱚᱜᱼᱟ